ᱯᱚᱥᱪᱤᱢᱵᱟᱝᱞᱟ ᱯᱚᱱᱚᱛ ᱨᱮ ᱤᱛᱩᱱ ᱟᱥᱲᱟ ᱵᱤᱫᱽᱫᱟᱹᱜᱟᱲ ᱢᱟᱦᱟ ᱵᱤᱫᱽᱫᱟᱹᱜᱟᱲ ᱡᱮᱜᱮᱫ ᱵᱤᱫᱽᱫᱟᱹᱜᱟᱲ ᱥᱟᱱᱟᱢ ᱥᱮᱪᱮᱫ ᱴᱷᱟᱶ ᱨᱮ ᱥᱟᱱᱛᱟᱞᱤ ᱛᱮ ᱚᱞ ᱯᱟᱲᱦᱟᱣ ᱪᱟᱞᱟᱜ ᱠᱟᱱᱟ ᱱᱚᱜ ᱚᱭ ᱚᱞ ᱯᱟᱲᱦᱟᱣ ᱨᱮᱱᱟᱜ ᱥᱟᱛᱟᱢ ᱠᱚᱫᱚ ᱦᱩᱭᱩᱜ ᱠᱟᱱᱟ ᱥᱟᱶᱦᱮᱫ ᱱᱟᱜᱟᱢ ᱚᱛᱱᱚᱜ ᱥᱟᱥ ᱥᱟᱬᱮᱥ ᱮᱢᱟᱱ ᱮᱢᱟᱱ ᱥᱟᱛᱟᱢ ᱠᱚ